ᱤᱧ ᱢᱮᱱᱮᱫᱼᱟ ᱢᱚᱦᱳᱱ ᱢᱩᱨᱢᱩᱧ ᱢᱮᱱᱮᱫᱼᱟ ᱡᱚᱴᱟ ᱛᱟᱞᱟᱝ ᱡᱚᱴᱟ ᱤᱧ ᱢᱮᱱᱮᱫᱼᱟ ᱟᱨ ᱤᱧ ᱪᱟᱞᱟᱜᱼᱟ ᱢᱚᱱᱮ ᱵᱟᱦᱨᱮ ᱥᱮᱱ ᱪᱟᱞᱟᱜ ᱞᱟᱹᱜᱤᱫ ᱛᱮ ᱛᱤᱱᱟᱹᱜ ᱵᱷᱟᱲᱟ ᱠᱚ ᱤᱫᱤᱭᱟ ᱚᱱᱟ ᱞᱟᱹᱭᱟᱹᱧ ᱢᱮ ᱟᱨ ᱞᱟᱹᱭ ᱠᱟᱛᱮᱫ ᱟᱨ ᱛᱮᱢ ᱞᱟᱹᱭᱟᱹᱧ ᱢᱮ ᱟᱨ ᱛᱤᱱᱟᱹᱜ ᱵᱷᱟᱲᱟ ᱠᱚ ᱤᱫᱤᱭᱟ ᱚᱱᱟ ᱤᱧ ᱵᱟᱲᱟᱭ ᱥᱟᱱᱟᱧ ᱠᱟᱱᱟ ᱟᱨ ᱟᱨ ᱱᱚᱣᱟ ᱟᱨ ᱛᱤᱱ ᱛᱤᱱᱨᱮᱢ ᱥᱮᱴᱮᱨᱚᱜᱼᱟ ᱛᱤᱱᱟᱹᱜ ᱨᱮᱫᱚ ᱵᱟᱝᱟ ᱚᱱᱟ ᱦᱚᱸ ᱞᱟᱹᱭᱟᱹᱧ ᱢᱮ ᱛᱤᱨᱮ ᱟᱨ ᱛᱤᱱᱟᱹᱜ ᱵᱷᱟᱲᱟ ᱠᱚᱠᱚ ᱤᱫᱤᱭᱟ ᱚᱱᱟ ᱞᱟᱹᱭᱟᱹᱧ ᱢᱮ ᱵᱷᱟᱲᱟ ᱯᱩᱭᱥᱟᱹ ᱠᱚ ᱛᱤᱱᱟᱹᱜ ᱠᱚ ᱤᱫᱤᱭᱟ ᱛᱤᱱᱟᱹᱜ ᱵᱟᱝ ᱚᱱᱟ ᱞᱟᱹᱭᱟᱹᱧ ᱢᱮ ᱟᱨ ᱚᱠᱟ ᱨᱮᱠᱚ ᱼᱟ ᱱᱚᱣᱟ ᱦᱚᱸ ᱞᱟᱹᱭᱟᱹᱧ ᱢᱮ ᱟᱨ ᱵᱮᱱ ᱛᱤᱱᱟᱹᱜ ᱵᱷᱟᱲᱟ